ᱤᱧᱟᱜ ᱴᱚᱴᱷᱟᱨᱮ ᱠᱷᱮᱞᱳᱰᱤᱭᱟᱹ ᱠᱚᱦᱚ ᱢᱮᱱᱟᱜ ᱟᱠᱟᱫᱠᱚᱣᱟ ᱩᱱᱠᱩᱫᱚ ᱢᱤᱫᱴᱟᱝ ᱥᱟᱛᱟᱢ ᱱᱤᱭᱮ ᱟᱛᱮ ᱠᱷᱮᱞᱳᱰ ᱠᱩ ᱩᱫᱩᱜᱟ ᱟᱨ ᱩᱱᱠᱩᱣᱟᱜ ᱦᱚᱸ ᱵᱤᱥᱮᱥ ᱤᱭᱟᱹ ᱛᱟᱦᱮᱱᱟ ᱡᱚᱫᱤ ᱚᱱᱟ ᱠᱷᱮᱞᱳᱰ ᱵᱟᱝ ᱯᱩᱨᱚᱱᱚᱜ ᱤᱭᱟᱹ ᱪᱟᱞᱟᱜ ᱛᱟᱠᱩᱣᱟ ᱫᱤᱭᱮ ᱚᱱᱟᱛᱟᱠᱩ ᱩᱱᱟᱹᱜ ᱵᱷᱟᱜᱤ ᱟᱨ ᱚᱲᱟᱜ ᱨᱮᱭᱟᱜ ᱚᱱᱟᱯᱚᱭᱥᱟ ᱠᱚᱛᱟᱠᱩ ᱵᱟᱝ ᱠᱩᱲᱟᱹᱜ ᱟ ᱥᱮ ᱯᱩᱭᱥᱟᱛᱟᱠᱩ ᱤᱭᱟᱹ ᱛᱟᱦᱮᱱᱟ ᱚᱱᱟᱠᱷᱚᱡ ᱤᱧᱦᱚᱧ ᱤᱭᱟᱹᱭᱟ ᱡᱮ ᱟᱢ ᱚᱱᱟ ᱤᱧᱟᱹᱜ ᱩᱭᱦᱟᱺᱨ ᱛᱮ ᱡᱮ ᱚᱱᱟ ᱠᱷᱮᱞᱳᱰᱤᱭᱟᱹ ᱠᱚᱣᱟᱜ ᱡᱟᱦᱟᱸ ᱜᱚᱲᱚ ᱮᱢ ᱞᱟᱹᱜᱤᱫ ᱛᱮ ᱢᱟᱱᱮ ᱥᱚᱦᱤ ᱫᱟᱢ ᱛᱟᱦᱮᱱ ᱢᱟ ᱢᱮᱱᱛᱮ ᱫᱟᱢ ᱛᱟᱦᱮᱱ ᱟᱨ ᱚᱱᱟᱦᱚᱸ ᱛᱟᱠᱩ ᱪᱟᱞᱟᱜ ᱢᱟ ᱢᱮᱱᱛᱮ ᱤᱧᱤᱧ ᱟᱥᱳᱜ ᱟ ᱱᱚᱣᱟᱜᱤ ᱤᱧᱟᱹᱜ ᱟᱥᱫᱚ ᱟᱨ ᱥᱩᱵᱤᱫᱟ ᱩᱱᱠᱩ ᱡᱚᱛᱚᱞᱮᱠᱟᱱ ᱚᱲᱟᱜ ᱠᱚᱨᱮ ᱠᱩ ᱤᱭᱟᱹ ᱜᱚᱲᱚᱣᱟᱠᱩᱢᱟ ᱢᱮᱱᱠᱮᱫ ᱥᱮ ᱱᱚᱣᱟ ᱨᱮ ᱵᱷᱟᱜᱤᱞᱮᱠᱟ ᱯᱨᱚᱯᱷᱮᱥᱚᱱᱟᱞ ᱛᱮᱠᱩ ᱛᱟᱦᱮᱱ ᱢᱟ ᱢᱮᱱᱛᱮ ᱤᱧ ᱤᱭᱟᱹᱭᱟ ᱟᱥᱳᱜ ᱟᱹᱧᱚᱲᱟᱜ ᱦᱚᱲ ᱦᱚᱠᱚ ᱜᱚᱲᱚ ᱟᱠᱩᱢᱟ